ᱦᱮᱞᱳ ᱦᱮᱸ ᱡᱚᱦᱟᱨ ᱡᱚᱦᱟᱨ ᱟᱪᱪᱷᱟ ᱜᱚᱝᱠᱮ ᱟᱹᱞᱤᱧ ᱪᱮᱫ ᱵᱟᱲᱟᱭ ᱥᱟᱱᱟᱞᱤᱧᱟᱹ ᱟᱵᱚ ᱥᱟᱶᱛᱟ ᱨᱮᱱᱟᱜ ᱯᱟᱨᱟᱵᱽᱼᱯᱩᱱᱟᱹᱭᱠᱚ ᱤᱫᱤ ᱠᱟᱛᱮᱫ ᱚᱠᱟᱼᱚᱠᱟ ᱚᱠᱛᱚᱵᱚᱱ ᱢᱟᱱᱟᱣᱮᱫᱼᱟ ᱚᱠᱟ ᱯᱟᱨᱟᱵᱽᱠᱚ ᱚᱱᱟᱜᱮ ᱠᱟᱹᱡ ᱯᱨᱮᱥᱧᱚᱜ ᱢᱟᱱᱮ ᱯᱷᱤᱫᱽᱞᱤ ᱠᱟᱛᱮᱫ ᱞᱟᱹᱭᱵᱤᱱ ᱥᱮ ᱦᱳᱭ ᱦᱳᱭ ᱦᱳᱭ ᱴᱷᱤᱠ

ᱟᱞᱮ ᱢᱟ ᱱᱚᱛᱮ ᱦᱟᱱᱮ ᱯᱷᱮᱨᱣᱟᱨᱤᱨᱮ ᱡᱟᱱᱩᱣᱟᱨᱤ ᱨᱮ ᱢᱟᱱᱟᱣᱟ ᱟᱞᱮᱥᱮᱱ ᱢᱟ ᱦᱳᱭ ᱦᱳᱭ ᱟᱫᱚ ᱚᱱᱟᱜᱮ ᱛᱤᱱᱟᱹᱜ ᱛᱤᱱᱟᱹᱜ ᱢᱮᱱᱟᱜᱼᱟ ᱟᱵᱚ ᱵᱟᱦᱟᱠᱚ ᱥᱚᱨᱦᱟᱭᱠᱚ ᱪᱮᱫ ᱵᱚᱸᱜᱟ ᱯᱟᱨᱟᱵᱽᱠᱚ ᱚᱱᱟᱜᱮ ᱢᱟᱜᱽ ᱵᱚᱸᱜᱟᱠᱚ ᱪᱮᱫᱠᱚ ᱚᱱᱟᱠᱚ ᱠᱟᱹᱡᱵᱤᱱ ᱞᱟᱹᱭᱧᱚᱜ ᱞᱮᱠᱷᱟᱱ ᱞᱚᱜᱚᱱ ᱞᱚᱜᱚᱱ ᱴᱷᱤᱠ ᱴᱷᱤᱠ ᱴᱷᱤᱠ ᱴᱷᱤᱠ ᱟᱞᱮᱫᱚ ᱚᱱᱟ ᱵᱟᱦᱟ ᱪᱟᱸᱫᱳ ᱨᱮᱜᱮ ᱵᱟᱦᱟ ᱠᱚᱫᱚ ᱴᱷᱤᱠ ᱴᱷᱤᱠ ᱴᱷᱤᱠ ᱚᱱᱟᱦᱚᱸ ᱤᱱᱠᱟᱹᱜᱮ ᱦᱮᱸ ᱦᱮᱸ ᱟᱪᱪᱷᱟ ᱴᱷᱤᱠ ᱟᱨ ᱢᱟᱜᱽᱦᱚᱸ ᱴᱷᱤᱠ ᱟᱨᱠᱚ ᱪᱮᱫ ᱪᱮᱫᱠᱚ ᱢᱮᱱᱟᱜ ᱛᱟᱵᱚᱱᱟ ᱟᱨᱠᱚ ᱠᱟᱹᱡᱵᱤᱱ ᱞᱟᱹᱭ ᱞᱮᱠᱷᱟᱱ ᱯᱟᱨᱟᱵᱽᱼᱯᱩᱱᱟᱹᱭᱠᱚ ᱴᱷᱤᱠᱚᱜᱼᱟ ᱴᱷᱤᱠ ᱦᱮᱸ ᱦᱮᱸ ᱦᱮᱸ ᱟᱪᱪᱷᱟ ᱴᱷᱤᱠ ᱴᱷᱤᱠ ᱟᱪᱪᱷᱟ ᱟᱫᱚ ᱦᱳᱭ ᱚᱱᱮ ᱚᱱᱟᱠᱚᱜᱮ ᱟᱵᱚ ᱥᱟᱶᱛᱟ ᱨᱮᱱᱟᱜ ᱠᱟᱹᱡ ᱵᱟᱲᱟᱭ ᱥᱟᱱᱟᱭᱮᱫᱞᱤᱧ ᱛᱮᱦᱮᱸᱫ ᱛᱮᱞᱤᱧ ᱠᱚᱞ ᱞᱮᱫᱼᱟ ᱟᱹᱵᱤᱱ ᱴᱷᱮᱱ ᱦᱳᱭ ᱦᱳᱭ ᱚᱠᱟᱞᱮᱠᱟ ᱚᱠᱟᱫᱷᱟᱨᱮ ᱚᱠᱟᱥᱮᱱ ᱚᱠᱟᱞᱮᱠᱟ ᱦᱮᱸ ᱴᱷᱤᱠ ᱴᱷᱤᱠ ᱴᱷᱤᱠ ᱜᱮᱭᱟ ᱛᱚᱵᱮ ᱜᱚᱝᱠᱮ ᱟᱫᱚ ᱤᱱᱟᱹ ᱵᱟᱨᱮᱠᱚᱛᱮᱫᱚ ᱱᱤᱝᱠᱟᱹᱜᱮ ᱜᱟᱞᱢᱟᱨᱟᱣ ᱠᱚᱫᱚ ᱴᱷᱤᱠ ᱴᱷᱤᱠ ᱴᱷᱤᱠ ᱠᱚᱢ ᱠᱚᱢ ᱴᱷᱤᱠ